ᱱᱚᱸᱰᱮ ᱟᱞᱮ ᱦᱚᱨᱤᱫᱟᱥᱯᱩᱨ ᱟᱹᱛᱩᱨᱮ ᱱᱚᱝᱠᱟᱱ ᱡᱤᱱᱤᱥ ᱦᱳᱭ ᱠᱟᱱᱟ ᱡᱮ ᱟᱹᱛᱩᱨᱮᱱ ᱯᱚᱨᱡᱟ ᱵᱟᱠᱚ ᱢᱚᱬᱮ ᱢᱟᱺᱡᱷᱭᱟᱜ ᱵᱟᱠᱚ ᱢᱟᱱᱟᱣᱟᱭᱮᱫᱼᱟ ᱚᱱᱟ ᱠᱷᱟᱹᱛᱤᱨᱛᱮ ᱵᱟᱠᱚ ᱢᱟᱱᱟᱣᱮᱫᱼᱟ ᱡᱮ ᱱᱚᱸᱰᱮ ᱫᱚ ᱞᱩᱴᱤ ᱟᱨ ᱠᱩᱴᱤᱛᱮ ᱟᱹᱰᱤ ᱡᱟᱜᱭᱟ ᱠᱚᱨᱮ ᱟᱹᱠᱷᱨᱤᱧᱚᱜ ᱠᱟᱱᱟ ᱚᱱᱟ ᱠᱷᱟᱹᱛᱤᱨᱛᱮ ᱛᱮᱦᱮᱧ ᱫᱷᱟᱹᱨᱤᱡ ᱵᱚᱞᱮ ᱚᱠᱟ ᱥᱚᱝᱵᱤᱫᱷᱟᱱ ᱦᱤᱥᱟᱹᱵᱽᱛᱮ ᱱᱚᱸᱰᱮ ᱦᱚᱲᱟᱜ ᱢᱟᱹᱱ ᱟᱹᱨᱤᱪᱟᱹᱞᱤ ᱢᱮᱱᱟᱜᱼᱟ ᱱᱚᱣᱟ ᱠᱚ ᱟᱹᱰᱤ ᱵᱟᱠᱚ ᱵᱩᱡᱷᱟᱹᱣᱮᱫᱼᱟ ᱵᱟᱠᱚ ᱵᱩᱡᱷᱟᱹᱣᱮᱫ ᱠᱟᱱ ᱠᱷᱟᱹᱛᱤᱨᱛᱮ ᱛᱮᱦᱮᱧ ᱱᱚᱝᱠᱟᱱ ᱡᱤᱱᱤᱥ ᱦᱩᱭ ᱟᱠᱟᱱᱟ ᱡᱮ ᱟᱹᱛᱩ ᱟᱹᱛᱩ ᱦᱚᱲ ᱦᱚᱸᱠᱚ ᱞᱟᱹᱲᱦᱟᱹᱭ ᱠᱟᱱᱟ ᱱᱚᱝᱠᱟᱱᱟᱜ ᱡᱤᱱᱤᱥ ᱵᱟᱝ ᱦᱩᱭᱩᱜ ᱫᱚᱨᱠᱟᱨ ᱠᱟᱱᱟ ᱟᱨ ᱵᱟᱝ ᱦᱩᱭᱩᱜᱼᱢᱟ ᱡᱮ ᱟᱞᱮᱦᱚᱸ ᱱᱚᱝᱠᱟᱜᱮ ᱟᱞᱮ ᱵᱟᱰᱟᱭ ᱥᱟᱱᱟᱭᱮᱫ ᱞᱮᱭᱟ ᱡᱮ ᱢᱚᱬᱮ ᱢᱟᱺᱡᱷᱤ ᱥᱮ ᱱᱚᱝᱠᱟᱱ ᱢᱚᱬᱮ ᱢᱟᱺᱡᱷᱤ ᱡᱟᱦᱮᱨ ᱠᱷᱚᱡ ᱟᱹᱛᱩᱨᱮ ᱡᱮᱢᱚᱱ ᱢᱚᱡᱽ ᱦᱩᱭ ᱞᱮᱱ ᱠᱷᱟᱡ ᱟᱨ ᱛᱟᱦᱮᱸ ᱞᱮᱱᱠᱷᱟᱡ ᱱᱟᱭ ᱱᱟᱯᱟᱭ ᱟᱹᱰᱤ ᱥᱩᱠᱛᱮ ᱡᱮᱢᱚᱱ ᱱᱚᱣᱟ ᱫᱤᱥᱚᱢ ᱫᱩᱱᱤᱭᱟ ᱴᱨᱟᱦᱟ ᱴᱨᱟᱦᱟᱣ ᱞᱮᱱᱠᱷᱟᱱ ᱟᱹᱰᱤ ᱞᱟᱦᱟ ᱥᱮᱡ ᱟᱨ ᱦᱚᱸᱵᱚᱱ ᱛᱟᱲᱟᱢ ᱞᱟᱦᱟ ᱫᱟᱲᱮᱭᱟᱜᱼᱟ ᱟᱨᱵᱚᱱ ᱛᱟᱲᱟᱢ ᱞᱟᱦᱟ ᱫᱟᱲᱮᱭᱟᱜ ᱠᱷᱟᱡ ᱟᱵᱚ ᱱᱚᱣᱟ ᱟᱹᱛᱩᱨᱮ ᱛᱤᱱᱟᱹᱜ ᱯᱩᱞᱤᱥ ᱯᱨᱚᱥᱟᱥᱚᱱ ᱢᱮᱱᱟᱜ ᱠᱚᱣᱟ ᱢᱤᱫᱴᱮᱱ ᱦᱚᱸ ᱵᱟᱠᱚ ᱵᱚᱞᱚ ᱫᱟᱲᱮᱭᱟᱜᱼᱟ ᱡᱮᱥᱮ ᱠᱚ ᱢᱮᱛᱟᱜ ᱠᱚᱣᱟ ᱯᱩᱞᱤᱥ ᱢᱤᱫᱴᱮᱡ ᱦᱮᱱᱟᱜ ᱠᱚᱣᱟ ᱰᱤᱥᱤ ᱮᱥᱯᱤ ᱥᱤᱭᱳ ᱵᱤᱰᱤᱭᱳ ᱛᱤᱱᱟᱹᱜ ᱯᱚᱨᱥᱟᱥᱚᱱ ᱢᱮᱱᱟᱜ ᱠᱚᱣᱟ ᱵᱞᱚᱠ ᱰᱤᱯᱟᱨᱴᱢᱮᱱᱴ ᱨᱮ ᱚᱱᱠᱟᱱᱟᱜ ᱜᱮ ᱡᱩᱫᱤ ᱢᱟᱺᱡᱷᱤ ᱦᱟᱲᱟᱢ ᱡᱩᱫᱤ ᱠᱮᱴᱮᱡ ᱢᱚᱡᱽ ᱵᱩᱛ ᱛᱮᱭ ᱛᱟᱦᱮᱱ ᱠᱷᱟᱱ ᱱᱚᱸᱰᱮ ᱮᱠᱪᱩᱭᱟᱞᱤ ᱮᱠᱫᱚᱢ ᱚᱴᱳᱢᱮᱴᱤᱠ ᱵᱟᱭ ᱵᱚᱞᱚ ᱫᱟᱲᱮᱭᱟᱜᱼᱟ ᱚᱱᱟᱛᱮᱧ ᱢᱮᱱ ᱠᱮᱭᱟ ᱡᱮ ᱟᱹᱛᱩᱨᱮᱱ ᱯᱚᱨᱡᱟ ᱟᱨ ᱢᱟᱺᱡᱷᱤ ᱡᱚᱛᱚ ᱢᱤᱫᱛᱮ ᱟᱨ ᱢᱚᱡᱽᱛᱮ ᱛᱮᱦᱮᱱ ᱯᱮ ᱟᱨ ᱟᱵᱚᱣᱟᱜ ᱱᱚᱣᱟ ᱫᱚ ᱪᱮᱫ ᱢᱤᱫᱴᱮᱱ ᱫᱚ ᱡᱚᱛᱚ ᱢᱚᱡᱽ ᱢᱚᱡᱽ ᱡᱤᱱᱤᱥ ᱦᱩᱭᱩᱜᱼᱟ ᱟᱨ ᱦᱩᱭ ᱤᱫᱤᱜᱼᱟ ᱱᱚᱣᱟ ᱦᱩᱭ ᱞᱮᱱᱠᱷᱟᱱ ᱟᱹᱰᱤ ᱱᱟᱯᱟᱭ ᱦᱩᱭᱩᱜᱼᱟ ᱱᱚᱣᱟ ᱠᱚ ᱱᱚᱝᱠᱟᱱ ᱡᱤᱱᱤᱥ ᱦᱩᱭ ᱞᱮᱱᱠᱷᱟᱱ ᱟᱵᱚ ᱱᱤᱭᱟᱹ ᱫᱚ ᱪᱮᱫ ᱱᱚᱣᱟ ᱫᱚ ᱞᱟᱦᱟ ᱥᱮᱡ ᱫᱚᱥ ᱵᱚᱪᱷᱚᱨ ᱥᱮ ᱟᱨᱦᱚᱸ ᱯᱟᱸᱪ ᱵᱚᱪᱷᱚᱨ ᱯᱚᱨ ᱟᱹᱰᱤ ᱞᱟᱦᱟᱥᱮᱫ ᱵᱚᱱ ᱞᱟᱦᱟ ᱫᱟᱲᱮᱭᱟᱜᱼᱟ ᱟᱨᱵᱚᱱ ᱞᱟᱦᱟ ᱞᱮᱱᱠᱷᱟᱱ ᱟᱵᱚᱣᱟᱜ ᱜᱮ ᱧᱩᱛᱩᱢ ᱟᱨ ᱧᱩᱛᱩᱢ ᱟᱱᱟᱜ ᱡᱟᱭᱜᱟ ᱦᱩᱭᱩᱜᱼᱟ ᱡᱮ ᱯᱷᱟᱞᱱᱟ ᱡᱟᱭᱜᱟ ᱨᱮ ᱵᱟᱝ ᱱᱚᱝᱠᱟᱱ ᱡᱤᱱᱤᱥ ᱦᱩᱭ ᱠᱟᱱᱟ ᱡᱮ ᱱᱚᱝᱠᱟ ᱠᱚ ᱠᱟᱹᱢᱤ ᱟᱠᱟᱜᱼᱟ ᱟᱨ ᱱᱚᱝᱠᱟᱱᱟᱜ ᱡᱤᱱᱤᱥ ᱦᱩᱭ ᱟᱠᱟᱱ ᱠᱷᱟᱹᱛᱤᱨᱛᱮ ᱛᱮᱦᱮᱧ ᱱᱚᱸᱰᱮᱱ ᱠᱚ ᱦᱚᱲ ᱟᱹᱰᱤ ᱢᱚᱡᱽ ᱟᱨ ᱟᱹᱰᱤ ᱱᱟᱯᱟᱭ ᱦᱮᱱᱟᱜ ᱠᱚᱣᱟ ᱱᱟᱯᱟᱭ ᱦᱮᱱᱟᱜ ᱠᱚ ᱠᱷᱟᱹᱛᱤᱨ ᱛᱮᱜᱮ ᱱᱚᱣᱟ ᱫᱤᱥᱚᱢ ᱨᱮ ᱟᱹᱰᱤ ᱢᱚᱡᱽ ᱥᱩᱞᱩᱠ ᱟᱨ ᱥᱩᱠᱛᱮ ᱦᱮᱱᱟᱜ ᱠᱚᱣᱟ ᱟᱨ ᱛᱮᱦᱮᱧ ᱫᱷᱟᱹᱨᱤᱡ ᱟᱹᱰᱤ ᱱᱟᱯᱟᱭ ᱜᱮ ᱦᱮᱱᱟᱜ ᱠᱚᱣᱟ ᱟᱨ ᱡᱮᱢᱚᱱ ᱱᱟᱯᱟᱭ ᱜᱮᱵᱚᱱ ᱛᱟᱦᱮᱱᱢᱟ